ᱤᱧ ᱨᱮᱱ ᱡᱚᱛᱚ ᱠᱷᱚᱱ ᱥᱩᱨ ᱥᱩᱯᱩᱨ ᱡᱟᱦᱟᱸᱭ ᱦᱚᱲ ᱢᱮᱱᱟᱜ ᱠᱚ ᱩᱱᱠᱩ ᱠᱚᱣᱟᱜ ᱧᱩᱛᱩᱢ ᱫᱚ ᱦᱩᱭᱩᱜ ᱠᱟᱱᱟ ᱢᱤᱫ ᱫᱚ ᱤᱧ ᱵᱟᱵᱟ ᱡᱟᱦᱟᱸᱭ ᱫᱚ ᱱᱚᱵᱚ ᱠᱩᱢᱟᱨ ᱦᱟᱸᱥᱫᱟ ᱤᱧ ᱟᱭᱳ ᱥᱚᱨᱚᱥᱚᱛᱤ ᱦᱟᱸᱥᱫᱟ ᱤᱧ ᱫᱟᱫᱟ ᱵᱤᱥᱥᱚᱱᱟᱛᱷ ᱦᱟᱸᱥᱫᱟ ᱤᱧ ᱫᱤᱫᱤ ᱠᱩᱱᱟᱹᱢᱤ ᱦᱟᱸᱥᱫᱟ ᱟᱨ ᱤᱧ ᱵᱩᱰᱤ ᱵᱤᱱᱫᱩᱢᱩᱱᱤ ᱦᱟᱸᱥᱫᱟ